ᱫᱟᱜ ᱨᱮ ᱯᱟᱭᱨᱟᱜ ᱚᱠᱛᱚ ᱱᱤᱨᱟᱹᱭ ᱛᱟᱦᱮᱱ ᱯᱳᱭᱞᱳ ᱨᱮ ᱯᱟᱭᱨᱟᱜ ᱵᱟᱲᱟᱭ ᱞᱟᱹᱠᱛᱤ ᱯᱟᱭᱨᱟ ᱞᱮᱱᱠᱷᱟᱱ ᱦᱚᱲᱢᱚ ᱥᱟᱶᱟᱨ ᱦᱚᱸ ᱵᱩᱜᱤ ᱛᱟᱦᱮᱱᱟ ᱞᱮᱸᱡᱮᱛ ᱫᱷᱤᱨᱤ ᱞᱮᱸᱡᱮᱛ ᱫᱷᱤᱨᱤ ᱨᱮᱢ ᱞᱮᱸᱡᱮᱛ ᱞᱮᱱᱠᱷᱟᱱ ᱵᱟᱡᱟᱣ ᱨᱮᱱᱟᱜ ᱵᱚᱛᱚᱨ ᱛᱟᱦᱮᱱᱟ ᱢᱟᱨᱟᱝ ᱡᱚᱞᱟᱨᱮ ᱡᱟᱦᱟᱱ ᱡᱟᱝᱜᱮ ᱫᱚ ᱯᱟᱭᱨᱟᱜ ᱴᱷᱤᱠ ᱴᱷᱟᱠ ᱵᱟᱲᱟᱭ ᱫᱚᱨᱠᱟᱨᱟ ᱪᱮᱫᱟᱜ ᱥᱮ ᱵᱟᱢ ᱵᱟᱲᱟᱭ ᱠᱷᱟᱱ ᱟᱹᱛᱩᱜ ᱫᱟᱜᱛᱮ ᱟᱹᱛᱩ ᱤᱫᱤ ᱢᱮᱭᱟᱭ ᱚᱱᱟᱛᱮ ᱯᱟᱭᱨᱟᱜ ᱫᱚ ᱱᱤᱦᱟᱹᱛ ᱵᱟᱲᱟᱭ ᱫᱚᱨᱠᱟᱨ ᱚᱱᱟᱛᱮ